ᱟᱛᱳ ᱩᱛᱱᱟᱹᱣ ᱞᱟᱹᱜᱤᱫ ᱥᱚᱨᱠᱟᱨ ᱴᱷᱮᱱ ᱱᱤᱭᱟᱹ ᱜᱮ ᱟᱨᱫᱟᱥ ᱡᱮ ᱟᱛᱳ ᱨᱮᱱᱟᱜ ᱡᱟᱦᱟᱸ ᱜᱮ ᱨᱳᱰ ᱠᱚ ᱵᱟᱝ ᱵᱮᱱᱟᱣ ᱟᱠᱟᱱᱟ ᱚᱱᱟ ᱨᱳᱰ ᱠᱚ ᱞᱚᱜᱚᱱ ᱵᱮᱱᱟᱜᱢᱟ ᱟᱛᱳ ᱨᱮᱱ ᱟᱹᱰᱤ ᱜᱟᱱ ᱦᱚᱲ ᱠᱚ ᱚᱲᱟᱜ ᱠᱚ ᱵᱟᱠᱚ ᱵᱮᱱᱟᱣ ᱫᱟᱲᱮᱭᱟᱜᱼᱟ ᱚᱱᱟ ᱞᱟᱹᱜᱤᱫᱛᱮ ᱥᱚᱨᱠᱟᱨ ᱯᱟᱥᱴᱟ ᱥᱮᱡ ᱠᱷᱚᱱ ᱤᱱᱟᱹ ᱜᱮ ᱜᱚᱲᱚᱧ ᱠᱷᱚᱡᱚᱜᱼᱟ ᱡᱮ ᱵᱟᱝᱟ ᱟᱛᱳ ᱨᱮᱱ ᱨᱮᱸᱜᱮᱡ ᱦᱚᱲ ᱠᱚ ᱡᱮᱢᱚᱱ ᱚᱲᱟᱜ ᱫᱩᱣᱟᱹᱨ ᱵᱮᱥᱟᱜ ᱠᱚ ᱧᱟᱢᱟ ᱟᱨ ᱦᱤᱡᱩᱜ ᱥᱮᱱᱚᱜ ᱞᱟᱹᱜᱤᱫ ᱦᱚᱨ ᱠᱚ ᱱᱟᱯᱟᱭ ᱛᱮᱠᱚ ᱵᱮᱱᱟᱣᱼᱢᱟ ᱫᱟᱜ ᱧᱩ ᱞᱟᱹᱜᱤᱫ ᱦᱟᱸᱰᱮ ᱱᱟᱰᱮ ᱦᱚᱸ ᱠᱚ ᱪᱟᱞᱟᱜᱼᱟ ᱚᱱᱟ ᱥᱟᱶᱛᱮ ᱵᱳᱨᱤᱝ ᱠᱚ ᱦᱚᱸ ᱟᱛᱳ ᱨᱮ ᱟᱹᱰᱤᱜᱮ ᱫᱚᱨᱠᱟᱨ ᱠᱟᱱᱟ